ᱟᱢᱠᱤᱢ ᱢᱚᱱᱮᱭᱮᱫᱟ ᱡᱮ ᱱᱤᱭᱟᱹ ᱠᱟᱹᱢᱤ ᱠᱚᱫᱚ ᱠᱩᱲᱤ ᱦᱚᱯᱚᱱ ᱠᱚᱣᱟᱜ ᱠᱟᱱᱟ ᱵᱟᱝ ᱫᱟᱠᱟ ᱩᱛᱩ ᱫᱚ ᱠᱚᱲᱟ ᱦᱚᱯᱚᱱ ᱠᱚᱦᱚᱸ ᱠᱩ ᱫᱟᱠᱟ ᱩᱛᱩᱭ ᱜᱮᱭᱟ ᱪᱮᱫᱟᱜ ᱥᱮ ᱟᱹᱰᱤ ᱫᱤᱱ ᱦᱚᱲᱫᱚᱠᱚ ᱢᱮᱱᱮᱫ ᱛᱟᱦᱮᱸᱜᱼᱟ ᱱᱤ ᱛᱤᱨᱞᱟᱹ ᱠᱩᱜᱤ ᱫᱟᱠᱟ ᱩᱛᱩ ᱫᱚᱠᱩ ᱠᱟᱹᱢᱤᱭᱟ ᱵᱟᱝ ᱚᱱᱟ ᱠᱟᱛᱷᱟ ᱫᱚ ᱵᱟᱝ ᱦᱩᱭᱩᱜ ᱠᱟᱱᱟ ᱪᱮᱫᱟᱜ ᱥᱮ ᱱᱮᱛᱟᱨ ᱫᱚ ᱡᱩᱜ ᱵᱚᱫᱚᱞᱚᱜ ᱠᱟᱱᱟ ᱡᱚᱛᱚᱜᱤ ᱵᱚᱫᱚᱞᱮᱱ ᱛᱟᱵᱩᱱᱟ ᱠᱚᱲᱟ ᱠᱚᱦᱚᱸ ᱠᱩ ᱠᱟᱹᱢᱤ ᱫᱟᱲᱤᱭᱟᱜᱼᱟ ᱫᱟᱠᱟ ᱩᱛᱩ ᱫᱚ ᱪᱮᱫᱟᱜ ᱥᱮ ᱢᱤᱫᱴᱮᱱ ᱜᱤᱫᱽᱨᱟᱹ ᱤᱥᱠᱩᱞᱮ ᱪᱟᱞᱟᱜᱼᱟ ᱫᱟᱠᱟ ᱩᱛᱩ ᱠᱟᱛᱮᱫ ᱟᱫᱚ ᱵᱟᱵᱟ ᱦᱚᱲᱟᱜ ᱦᱚᱸ ᱡᱟᱹᱨᱩᱲ ᱠᱟᱱᱜᱮᱭᱟ ᱵᱚᱞᱮ ᱜᱤᱫᱽᱨᱟᱹ ᱤᱥᱠᱩᱞᱤᱧ ᱠᱩᱞ ᱠᱟᱭᱟ ᱟᱨ ᱵᱟᱵᱟ ᱦᱚᱲ ᱡᱚᱫᱤ ᱠᱟᱹᱢᱤᱭ ᱥᱮᱱᱮᱚᱜᱼᱟ ᱪᱮᱫᱟᱜ ᱥᱮ ᱟᱭᱩ ᱠᱚᱭᱚᱜ ᱞᱮᱢᱠᱷᱟᱱ ᱫᱚ ᱵᱟᱝ ᱦᱩᱭᱩᱜᱼᱟ ᱡᱚᱛᱚ ᱠᱟᱹᱢᱤᱜᱤ ᱱᱤᱡᱮᱨᱮᱫᱚ ᱚᱲᱟᱜ ᱨᱮᱱ ᱦᱚᱲᱠᱩ ᱱᱤᱭᱮᱜᱤ ᱠᱚᱨᱟᱣ ᱦᱩᱭᱩᱜᱼᱟ